ᱱᱚᱣᱟ ᱴᱚᱴᱷᱟ ᱨᱮ ᱦᱟᱢᱮᱥᱟ ᱠᱚ ᱧᱮᱞᱚᱜᱼᱟ ᱱᱟᱱᱟ ᱦᱩᱱᱟᱹᱨ ᱪᱮᱬᱮ ᱪᱩᱯᱲᱤᱫ ᱠᱚ ᱧᱮᱞᱚᱜᱼᱟ ᱥᱮᱛᱟᱜ ᱛᱚᱨᱟ ᱠᱷᱚᱱ ᱜᱮ ᱧᱮᱞ ᱧᱟᱢᱚᱜ ᱟᱠᱚ ᱥᱮ ᱨᱟᱜ ᱦᱚᱢᱚᱨᱟᱠᱚ ᱪᱮᱬᱮ ᱠᱚ ᱪᱮᱬᱮ ᱠᱚ ᱢᱩᱫᱽ ᱨᱮ ᱧᱮᱞ ᱧᱟᱢ ᱟᱠᱚ ᱯᱟᱣᱨᱟ ᱯᱚᱛᱟᱢ ᱠᱩᱦᱩ ᱵᱚᱱᱟ ᱠᱤᱥᱱᱤ

ᱢᱤᱨᱩ ᱠᱟᱹᱦᱩ ᱠᱩᱲᱤᱸᱫ ᱱᱟᱱᱟ ᱦᱩᱱᱟᱹᱨ ᱪᱮᱬᱮ ᱢᱮᱱᱟᱜ ᱠᱚᱣᱟ ᱩᱱᱠᱩ ᱢᱩᱫᱽ ᱨᱮ ᱪᱮᱬᱮ ᱯᱚᱛᱟᱢ ᱪᱮᱬᱮ ᱠᱩᱥᱤ ᱟᱠᱚ ᱪᱮᱫᱟᱜ ᱥᱮ ᱯᱚᱛᱟᱢ ᱪᱮᱬᱮ ᱫᱚ ᱟᱹᱰᱤ ᱢᱚᱡᱽ ᱠᱚ ᱧᱮᱞᱚᱜᱼᱟ ᱟᱨ ᱯᱚᱛᱟᱢ ᱪᱮᱬᱮ ᱫᱚ ᱧᱮᱞ ᱡᱚᱝ ᱛᱮᱦᱚᱸ ᱟᱹᱰᱤ ᱪᱮᱦᱨᱟ ᱠᱚ ᱧᱮᱞᱚᱜᱼᱟ ᱩᱱᱠᱩ ᱠᱚ ᱫᱚ ᱩᱱᱠᱩ ᱠᱚᱣᱟᱜ ᱡᱚᱢ ᱧᱩ ᱢᱚᱡᱽ ᱜᱮᱛᱟ ᱠᱚᱣᱟ ᱟᱨ ᱡᱚᱢ ᱟᱠᱚ ᱪᱟᱣᱞᱮ ᱠᱷᱩᱫᱤ ᱜᱷᱟᱸᱥ ᱡᱚ ᱵᱤᱞᱤ ᱡᱚ ᱵᱤᱞᱤ ᱡᱚᱢ ᱠᱟᱛᱮᱜ ᱜᱤ ᱵᱟᱧᱪᱟᱣ ᱠᱚ ᱛᱟᱦᱮᱱᱟ ᱪᱮᱫᱟᱜ ᱥᱮ ᱩᱱᱠᱩ ᱫᱚ ᱩᱱᱠᱩ ᱫᱚ ᱛᱤᱠᱤᱱ ᱵᱮᱲᱟᱱ ᱱᱤᱪᱚᱞ ᱚᱠᱛᱮ ᱨᱮ ᱠᱩᱠᱩ ᱰᱩᱵᱩᱨ ᱥᱟᱜ ᱨᱟᱜ ᱥᱟᱨᱤ ᱤᱫᱤ ᱠᱟᱜᱼᱟ ᱠᱚ ᱛᱤᱠᱤᱱ ᱵᱮᱲᱟ ᱚᱠᱛᱚ ᱨᱮ ᱟᱹᱰᱤ ᱪᱮᱦᱨᱟ ᱵᱩᱡᱷᱟᱹᱜᱼᱟ ᱥᱮ ᱨᱟᱜᱽ ᱟᱠᱚ ᱟᱹᱰᱤ ᱢᱚᱡᱽ ᱠᱚ ᱨᱟᱜᱟ ᱚᱱᱟᱛᱮ ᱚᱱᱟᱛᱮ ᱩᱱᱠᱩ ᱯᱚᱛᱟᱢ ᱪᱮᱬᱮ ᱫᱚ ᱤᱧ ᱫᱚᱧ ᱠᱩᱥᱤᱭᱟᱠᱚᱣᱟ